ᱵᱚᱫᱷᱭᱚᱱᱟᱛᱷ ᱦᱟᱸᱥᱫᱟ ᱟᱢ ᱚᱞ ᱯᱟᱲᱦᱟᱣ ᱥᱟᱶ ᱥᱟᱶ ᱛᱮ ᱟᱨ ᱪᱮᱫ ᱮᱢ ᱠᱩᱥᱤᱭᱟᱜᱼᱟ ᱜᱚᱢᱠᱮ ᱤᱧ ᱚᱞ ᱯᱟᱲᱦᱟᱣ ᱥᱟᱶ ᱛᱮ ᱟᱭᱢᱟ ᱠᱤᱪᱷᱩ ᱜᱤᱧ ᱠᱩᱥᱤᱭᱟᱜᱼᱟ ᱡᱮᱢᱚᱱ ᱪᱷᱩᱵᱤ ᱟᱸᱠᱟᱣ ᱮᱱᱮᱡ ᱥᱮᱨᱮᱧ ᱟᱵᱚᱣᱟᱜ ᱡᱟᱦᱟᱸ ᱞᱟᱭ ᱞᱟᱠᱪᱟᱨ ᱵᱚᱞ ᱠᱷᱮᱞᱚᱜ ᱯᱟᱛᱟ ᱠᱚ ᱧᱮᱞ ᱜᱟᱭᱟᱱ ᱰᱟᱹᱦᱤ ᱯᱟᱛᱟ ᱠᱚᱫᱚ ᱡᱟᱹᱥᱛᱤ ᱠᱟᱭ ᱛᱮ ᱵᱟᱹᱧ ᱫᱟᱬᱟᱭ ᱨᱮᱦᱚᱸ ᱧᱮᱞ ᱫᱚᱹᱧ ᱠᱩᱥᱤᱭᱟᱹᱜ ᱜᱤᱭᱟ ᱪᱮᱫᱟᱜ ᱥᱮ ᱯᱟᱛᱟ ᱠᱚᱨᱮ ᱦᱚᱸ ᱟᱭᱢᱟ ᱥᱤᱠᱷᱱᱟᱹᱛ ᱡᱤᱱᱤᱥ ᱧᱟᱢᱚᱜ ᱜᱮᱭᱟ ᱥᱟᱶᱛᱮ ᱚᱞᱚᱜ ᱯᱟᱲᱦᱟᱜ ᱦᱚᱸ ᱫᱚᱢᱮᱠᱩᱥᱤᱭᱟᱜ ᱜᱮᱭᱟ ᱚᱱᱟᱛᱮᱜᱮ ᱛᱮᱦᱮᱧ ᱫᱚ ᱢᱟᱥᱴᱟᱨ ᱰᱤᱜᱽᱨᱤᱧ ᱠᱚᱨᱟᱣᱮᱫᱼᱟ ᱚᱞᱚᱜ ᱯᱟᱲᱦᱟᱜ ᱨᱮ ᱢᱚᱡᱽ ᱤᱧ ᱵᱩᱡᱷᱟᱹᱣᱟ ᱡᱟᱦᱟᱸ ᱠᱚ ᱡᱟᱦᱟᱸ ᱠᱚ ᱟᱹᱠᱤᱞ ᱜᱮᱭᱟᱱ ᱧᱟᱢᱚᱜᱼᱟ ᱚᱞᱚᱜ ᱯᱟᱲᱦᱟᱜ ᱨᱮ ᱡᱮᱢᱚᱱ ᱡᱟᱦᱟᱱᱟᱜ ᱜᱟᱭᱟᱱ ᱮᱢ ᱯᱟᱲᱦᱟᱮ ᱠᱮᱠᱷᱟᱱ ᱢᱤᱫ ᱴᱮᱱ ᱚᱱᱚᱲᱦᱤᱭᱟᱹᱣᱟᱜ ᱩᱱᱤᱭᱟᱜ ᱟᱹᱠᱤᱞ ᱜᱮᱭᱟᱱ ᱟᱢ ᱟᱢᱟᱜ ᱨᱮᱢ ᱦᱟᱢᱮᱴᱟ ᱚᱱᱠᱟ ᱜᱮ ᱟᱢ ᱡᱩᱫᱤ ᱡᱟᱦᱟᱱᱟᱜ ᱜᱟᱭᱟᱱ ᱮᱢ ᱧᱮᱞᱟ ᱚᱱᱟ ᱜᱟᱭᱟᱱ ᱛᱟᱞᱟ ᱛᱮ ᱦᱚᱸ ᱥᱤᱠᱷᱱᱟᱹᱛ ᱮᱢ ᱧᱟᱢᱟ ᱟᱨ ᱵᱚᱞ ᱠᱷᱮᱞᱚᱜ ᱵᱚᱞ ᱠᱷᱮᱞ ᱠᱚᱨᱮ ᱫᱚ ᱡᱩᱢᱤᱫ ᱫᱟᱲᱮ ᱢᱤᱫ ᱴᱮ ᱧᱟᱢᱚᱜᱼᱟ ᱚᱱᱟ ᱠᱷᱟᱹᱛᱤᱨ ᱛᱮ ᱵᱚᱞ ᱠᱷᱮᱞ ᱠᱚᱦᱚᱸ ᱫᱚᱢᱮ ᱜᱮᱧ ᱠᱩᱥᱤᱭᱟᱜᱼᱟ ᱥᱟᱶ ᱛᱮ ᱮᱱᱮᱡ ᱥᱮᱨᱮᱧ ᱞᱟᱭ ᱞᱟᱠᱪᱟᱨ ᱤᱧ ᱫᱚ ᱡᱷᱚᱛᱚ ᱞᱮᱠᱟᱱ ᱜᱮᱧ ᱠᱩᱥᱤᱭᱟᱜᱼᱟ ᱜᱮᱭᱟ ᱥᱟᱶᱛᱮ ᱟᱨ ᱦᱚᱸ ᱢᱮᱱᱟᱜ ᱯᱮᱭᱟ ᱡᱮᱢᱚᱱ ᱥᱟᱭᱠᱮᱞ ᱪᱟᱞᱟᱣ ᱜᱟᱹᱰᱤ ᱞᱟᱜᱟᱭ ᱦᱟᱹᱠᱩ ᱠᱚ ᱥᱟᱵ ᱱᱚᱣᱟ ᱠᱚ ᱦᱚᱸ ᱡᱟᱹᱥᱛᱤ ᱠᱟᱭ ᱛᱤᱥ ᱠᱩᱥᱤᱭᱟᱜᱼᱟ ᱟᱨ ᱮᱴᱟᱜ ᱮᱴᱟᱜ ᱫᱤᱥᱚᱢ ᱫᱟᱬᱟᱱ ᱥᱮ ᱟᱨ ᱮᱴᱟᱜ ᱮᱴᱟᱜ ᱡᱟᱭᱜᱟ ᱫᱟᱬᱟᱱ ᱡᱩᱫᱤ ᱥᱚᱵᱷᱟ ᱠᱚ ᱵᱟᱝ ᱦᱩᱭ ᱠᱟᱱ ᱛᱤᱧᱟᱹ ᱢᱮᱱᱠᱷᱟᱱ ᱟᱨᱦᱚᱸ ᱤᱧ ᱫᱚ ᱫᱟᱬᱟᱱ ᱥᱟᱱᱟᱧ ᱜᱮᱭᱟ ᱠᱟᱹᱣᱰᱤ ᱟᱹᱱᱤᱡ ᱵᱟᱝ ᱠᱷᱟᱹᱛᱤᱨ ᱛᱮ ᱵᱟᱹᱧ ᱫᱟᱬᱟ ᱫᱟᱲᱮ ᱠᱟᱣᱫᱟ ᱡᱩᱫᱤ ᱦᱚᱸ ᱟᱨ ᱥᱤᱱᱮᱢᱟ ᱧᱮᱞ ᱠᱚ ᱥᱟᱶᱛᱮ ᱠᱤᱨᱠᱮᱴ ᱠᱷᱮᱞ ᱠᱚ ᱫᱚᱢᱮᱧ ᱠᱩᱥᱤᱭᱟᱜ ᱜᱮᱭᱟ ᱟᱨ ᱱᱚᱜᱼᱚᱭ ᱵᱤᱥᱥᱚᱠᱟᱯ ᱪᱟᱞᱟᱜ ᱠᱟᱱᱟ ᱱᱚᱣᱟ ᱦᱚᱸ ᱨᱮᱜᱩᱞᱟᱨ ᱤᱧ ᱧᱮᱞ ᱮᱫᱟ ᱟᱨ ᱥᱟᱶᱛᱮ ᱯᱷᱩᱴᱵᱚᱞ ᱠᱷᱮᱞ ᱯᱷᱩᱴᱵᱚᱞ ᱡᱟᱦᱟ ᱵᱤᱥᱥᱚᱠᱟᱯ ᱣᱟᱞᱟ ᱠᱚ ᱧᱮᱞ ᱵᱟᱲᱟᱭᱮᱫ ᱜᱮᱭᱟ ᱦᱚᱠᱤ ᱡᱟᱦᱟ ᱛᱤᱱᱟᱹᱜ ᱠᱷᱮᱞ ᱢᱮᱱᱟᱜᱼᱟ ᱡᱚᱛᱚᱧ ᱠᱩᱥᱤᱭᱟᱜ ᱜᱮᱭᱟ ᱟᱨ ᱥᱟᱶᱛᱮ ᱱᱚᱜᱼᱚᱭ ᱱᱚᱜᱼᱚᱭ ᱵᱟᱡᱟᱨ ᱫᱟᱬᱟᱱ ᱵᱟᱡᱟᱨ ᱫᱟᱲᱟᱱ ᱠᱚᱦᱚᱸ ᱟᱢᱫᱟ ᱞᱮᱠᱟᱱ ᱦᱚᱲ ᱥᱟᱶ ᱧᱟᱯᱟᱢ ᱦᱩᱭᱩᱜᱼᱟ ᱯᱟᱛᱟ ᱪᱷᱟᱛᱟ ᱠᱚᱨᱮ ᱟᱢᱟ ᱞᱮᱠᱟᱱ ᱦᱚᱲ ᱥᱟᱞᱟᱜ ᱧᱟᱯᱟᱢ ᱦᱩᱭᱩᱜᱼᱟ ᱚᱱᱟ ᱠᱚ ᱦᱚ ᱵᱷᱟᱞᱮ ᱵᱩᱡᱷᱟᱹᱜᱼᱟ ᱦᱟᱲᱟᱢ ᱵᱩᱲᱦᱤ ᱥᱟᱶ ᱜᱚᱞᱯᱚ ᱤᱧ ᱫᱚ ᱟᱹᱰᱤ ᱵᱮᱥ ᱤᱧ ᱠᱩᱥᱤᱭᱟᱜᱼᱟ ᱪᱮᱫᱟᱜ ᱥᱮ ᱩᱱᱠᱩ ᱴᱷᱮᱱ ᱠᱷᱚᱱ ᱟᱠᱚᱣᱟᱜ ᱡᱟᱦᱟᱸ ᱟᱹᱠᱤᱞ ᱜᱮᱭᱟᱟᱢ ᱱᱤᱡᱮ ᱛᱮᱢ ᱦᱟᱢᱮᱴ ᱫᱟᱲᱮᱭᱟᱜ ᱟ ᱩᱱᱠᱩ ᱣᱟᱜ ᱞᱟᱹᱭ ᱛᱮ ᱟᱢ ᱱᱤᱡᱮᱢ ᱦᱟᱢᱮᱴ ᱫᱟᱲᱮᱭᱟᱜᱼᱟ ᱟ ᱥᱟᱶᱛᱮ ᱟ

ᱟᱨ ᱥᱟᱶᱛᱮ ᱮᱴᱟᱜ ᱠᱚ ᱦᱚᱲ ᱠᱚᱦᱚᱸ ᱚᱱᱠᱟ ᱜᱚᱲᱚ ᱜᱚᱯᱚᱲᱚ ᱮᱢ ᱥᱟᱶᱛᱮ ᱟᱛᱳ ᱴᱚᱞᱟ ᱨᱮᱱ ᱜᱤᱫᱽᱨᱟᱹ ᱠᱚ ᱥᱟᱶ ᱜᱚᱞᱯᱚ ᱦᱟᱲᱟᱢ ᱠᱚ ᱥᱟᱶ ᱜᱚᱞᱯᱚ ᱟᱨ ᱚᱱᱠᱟ ᱟᱠᱷᱲᱟ ᱨᱮ ᱥᱮᱞᱮᱫᱚᱜ ᱟᱨ ᱡᱟᱦᱟᱸ ᱠᱚᱨᱮ ᱟᱛᱳ ᱨᱮᱱ ᱜᱤᱫᱽᱨᱟᱹ ᱠᱚ ᱡᱟᱨᱚᱣᱟ ᱠᱚᱜᱼᱟ ᱟᱨ ᱩᱱᱠᱩ ᱥᱟᱶ ᱛᱮ ᱢᱤᱫ ᱴᱟᱱ ᱠᱷᱮᱞ ᱵᱟᱲᱟ ᱥᱟᱱᱟᱢ ᱠᱚ ᱜᱮ ᱵᱮᱥᱤ ᱵᱩᱡᱷᱟᱹᱣᱟ ᱟᱨ